ᱦᱮᱞᱳ ᱤᱧ ᱟᱢᱨᱮᱱ ᱠᱮᱥᱤᱭᱟᱨᱤᱧ ᱞᱟᱹᱭᱮᱫᱟ ᱟᱢ ᱟᱢ ᱥᱟᱦᱮᱵ ᱛᱚ ᱚ ᱜᱟᱯᱟ ᱠᱟᱹᱴᱤᱡ ᱠᱟᱹᱢᱤ ᱦᱮᱱᱟᱜ ᱜᱮ ᱦᱩᱸ ᱢᱤᱭᱟᱝ ᱦᱮᱸ ᱚᱱᱟ ᱜᱟᱹᱪᱷᱤ ᱮᱨ ᱦᱩᱭᱩᱜᱼᱟ ᱵᱚᱞᱮ ᱚᱱᱟᱜᱮ ᱚ ᱜᱟᱯᱟ ᱟᱫᱚ ᱟᱹᱰᱤ ᱟᱸᱴ ᱞᱟᱹᱴᱩ ᱫᱚ ᱵᱟᱝ ᱠᱚᱞ ᱠᱟᱱᱟ ᱵᱚᱞᱮ ᱢᱤᱭᱟᱝᱮᱢ ᱦᱤᱡᱩᱜ ᱨᱮᱦᱚᱸ ᱴᱷᱤᱠ ᱜᱮᱭᱟ ᱵᱟᱝ ᱵᱟᱝ ᱮᱠᱷᱚᱱ ᱠᱟᱹᱴᱤᱡ ᱧᱚᱜ ᱜᱮᱭᱟ ᱠᱚᱞ ᱫᱚ ᱦᱩᱸ ᱦᱩᱸ ᱟᱨ ᱢᱤᱫ ᱦᱚᱲ ᱦᱟᱸᱜ ᱤᱧ ᱧᱟᱢ ᱠᱟᱫᱮᱭᱟ ᱦᱮᱸ ᱞᱟᱹᱴᱩ ᱜᱮᱭᱟ ᱞᱟᱹᱴᱩ ᱯᱟᱨᱟ ᱠᱷᱮᱛ ᱨᱤᱧ ᱜᱚᱰᱟᱣ ᱠᱟᱜᱼᱟ ᱟᱫᱚ ᱵᱟᱱᱟ ᱦᱚᱲ ᱵᱮᱱ ᱛᱟᱦᱮᱸᱱ ᱠᱷᱟᱡ ᱵᱚᱞᱮ ᱛᱟᱲᱟᱛᱟᱲᱤ ᱦᱩᱭᱩᱜᱼᱟ ᱵᱟᱝ ᱵᱟᱝ ᱳᱭ ᱢᱤᱫ ᱛᱤᱠᱤᱱ ᱨᱮᱱᱟᱜ ᱠᱟᱹᱢᱤ ᱠᱟᱱᱟ ᱵᱟᱨ ᱦᱚᱲ ᱛᱮᱫᱚ ᱟᱨ ᱢᱤᱫ ᱦᱚᱲ ᱛᱮᱠᱷᱟᱡ ᱥᱟᱨᱟ ᱫᱤᱱ ᱞᱟᱜᱟᱜᱼᱟ ᱢᱟᱹᱱᱦᱟᱹ ᱫᱚ ᱡᱟ ᱪᱟᱞᱟᱜ ᱠᱟᱱᱟ ᱴᱚᱞᱟᱨᱮᱱ ᱦᱚᱲ ᱡᱟ ᱠᱚ ᱮᱢᱟᱣᱟᱠᱚ ᱠᱟᱱᱟ ᱩᱱᱟᱹᱜ ᱜᱮ ᱚ ᱦᱩᱸ ᱵᱮᱥ ᱛᱷᱚᱲᱟ ᱛᱟᱞᱦᱮ ᱛᱷᱚᱲᱟ ᱠᱩᱰᱤ ᱠᱚᱵᱮᱱ ᱥᱟᱵ ᱡᱚᱝᱟᱱ ᱦᱟᱸᱜ ᱦᱮᱸ ᱦᱮᱸ ᱦᱮᱸ ᱦᱮᱸ ᱵᱮᱥ ᱴᱷᱤᱠᱜᱮᱭᱟ ᱦᱤᱡᱩᱜ ᱵᱮᱱ ᱛᱚ ᱜᱟᱯᱟ ᱫᱚ ᱵᱟᱝ ᱢᱤᱭᱟᱝ ᱩᱸ ᱵᱮᱥ ᱴᱷᱤᱠᱜᱮᱭᱟ ᱛᱟᱞᱦᱮᱧ ᱫᱚᱦᱚᱭ ᱫᱟ